ᱢᱮᱱᱫᱟᱹᱧ ᱱᱚᱣᱟᱠᱤ ᱢᱳᱵᱟᱭᱤᱞ ᱥᱮᱱᱴᱟᱨ ᱨᱮᱱᱟᱜ ᱫᱳᱠᱟᱱ ᱨᱤᱱᱤᱡ ᱢᱟᱞᱤᱠᱮᱢ ᱢᱮᱱᱫᱟ ᱤᱧᱤᱧ ᱢᱮᱱᱮᱫ ᱠᱟᱱᱟ ᱡᱮ ᱮᱢᱟᱭ ᱫᱤᱭᱮ ᱤᱭᱟᱹ ᱢᱳᱵᱟᱭᱤᱞ ᱠᱤᱨᱤᱧᱤᱧ ᱢᱮᱱᱮᱫ ᱠᱟᱱ ᱛᱟᱦᱮᱱᱟ ᱚᱠᱟᱴᱟ ᱢᱳᱵᱟᱭᱤᱞ ᱤᱧᱫᱚᱧ ᱢᱮᱱᱮᱫ ᱠᱟᱱ ᱛᱟᱦᱮᱱᱟ ᱥᱟᱢᱥᱩᱝᱜ ᱢᱮᱱᱟᱜᱼᱟ ᱢᱳᱵᱟᱭᱤᱞ ᱦᱟᱛᱟᱣᱤᱧ ᱢᱮᱱᱮᱫ ᱠᱟᱱ ᱛᱟᱦᱮᱱᱟ

ᱳ ᱛᱟᱦᱚᱞᱮ ᱮᱢᱟᱭᱛᱮ ᱚᱠᱟᱴᱟᱜ ᱠᱳ ᱯᱷᱳᱱᱤᱧ ᱠᱤᱨᱤᱧ ᱫᱟᱲᱮᱭᱟᱜᱼᱟ ᱚᱱᱟᱠᱳ ᱞᱟᱹᱭᱟᱹᱧ ᱢᱮᱥᱮ

ᱳ ᱟᱨ ᱵᱷᱤᱵᱳ ᱥᱮ ᱟᱠᱟᱴᱟ ᱪᱮᱫ ᱠᱳᱢᱯᱟᱱᱤᱠᱚ ᱱᱮᱛᱟᱨ ᱱᱟᱣᱟᱜᱮ ᱨᱟᱠᱟᱵᱽᱟ ᱠᱟᱱ ᱚᱱᱟ ᱠᱳᱢᱯᱟᱱᱤ ᱠᱷᱚᱱ ᱫᱚ ᱵᱟᱝ ᱨᱟᱠᱟᱵ ᱟᱠᱟᱱᱛᱮ ᱵᱟᱭ ᱦᱮᱡ ᱠᱟᱱᱛᱮ ᱟᱢ ᱴᱷᱮᱱ ᱫᱚ ᱤᱧᱫᱚ ᱢᱮᱱᱮᱫ ᱠᱟᱱ ᱛᱟᱦᱮᱱᱟᱹᱧ ᱟᱭᱯᱷᱳᱱ ᱵᱟᱡᱟᱨ ᱨᱮ ᱠᱟᱡᱟᱨ ᱨᱟᱠᱟᱣ ᱠᱟᱱᱟ ᱚᱱᱟ ᱟᱭᱯᱷᱳᱱ ᱦᱟᱛᱟᱣᱤᱧ ᱢᱮᱱᱮᱫ ᱠᱟᱱ ᱛᱟᱦᱮᱱᱟ ᱦᱮᱸ ᱚᱸ ᱚᱱᱟᱫᱚ ᱮᱢᱟᱭ ᱛᱮᱜᱮ ᱦᱩᱸ

ᱚᱸ ᱳᱸ ᱚᱱᱟᱜᱤᱧ ᱢᱮᱱᱮᱫ ᱠᱟᱱ ᱛᱟᱦᱮᱱᱟ ᱛᱟᱦᱚᱞᱮ ᱛᱤᱥᱤᱧ ᱪᱟᱞᱟᱜᱼᱟ ᱟᱢᱟᱜ ᱫᱚᱠᱟᱱ ᱛᱟᱦᱚᱞᱮ ᱟᱢᱟᱜ ᱫᱚᱠᱟᱱ ᱛᱚ ᱢᱤᱫᱽᱫᱷᱟᱣ ᱪᱟᱞᱟᱣ ᱦᱩᱭᱩᱜ ᱛᱤᱧᱟᱹ ᱛᱟᱦᱚᱞᱮ ᱤᱧᱫᱚᱧ ᱦᱤᱡᱩᱜᱼᱟ ᱚᱱᱟᱫᱚ ᱛᱟᱦᱚᱞᱮ ᱰᱤᱥᱮᱢᱵᱚᱨ ᱢᱟᱥ ᱨᱮᱱᱟᱜ ᱯᱩᱭᱞᱳ ᱰᱤᱥᱮᱢᱵᱚᱨᱤᱧ ᱪᱟᱞᱟᱜ ᱠᱟᱱᱟ ᱟᱢᱟᱜ ᱫᱚᱠᱟᱱ ᱟᱢ ᱟᱫᱚ ᱠᱟᱹᱣᱰᱤ ᱠᱚ ᱮᱢᱟᱭ ᱨᱮᱱᱟᱜ ᱛᱤᱱ ᱦᱟᱡᱟᱨ ᱴᱟᱠᱟ ᱡᱟᱜᱤ ᱮᱢ ᱫᱚᱦᱚ

ᱦᱟᱛᱮ ᱱᱟᱛᱮᱭ ᱧᱟᱢᱟ ᱚᱸ ᱠᱩᱲᱤ ᱞᱟᱦᱟᱜ ᱟᱢ ᱦᱮᱸ ᱚᱸ ᱴᱷᱤᱠ ᱜᱮᱭᱟ ᱛᱟᱦᱚᱞᱮ ᱱᱤᱭᱟᱹ ᱜᱮᱞᱟᱝ ᱠᱟᱛᱷᱟ ᱠᱮᱫᱟ ᱛᱚ ᱦᱮᱸ ᱦᱮᱸ ᱢᱟ ᱛᱟᱦᱚᱞᱮᱧ ᱫᱚᱦᱚᱭᱮᱫᱟ ᱡᱚᱦᱟᱨᱜᱮ